ᱦᱮᱸ ᱤᱧ ᱡᱟᱦᱟᱸ ᱜᱟᱰᱤᱧ ᱵᱷᱟᱲᱟ ᱞᱮᱫ ᱫᱚ ᱟᱪᱪᱷᱟ ᱚᱱᱟ ᱜᱟᱰᱤ ᱨᱤᱱᱤᱡ ᱟᱢᱠᱤ ᱢᱟᱹᱞᱤᱠ ᱠᱟᱱᱟᱢ ᱢᱟᱱᱮ ᱵᱷᱟᱲᱟ ᱯᱚᱭᱥᱟ ᱠᱟᱹᱴᱤᱡ ᱠᱚᱢ ᱥᱚᱴ ᱯᱟᱲᱟᱜ ᱠᱟᱱᱟ ᱟᱨᱠᱤ ᱦᱳᱭ ᱟᱫᱚ ᱚᱱᱟᱛᱮᱧ ᱞᱟᱹᱭᱮᱫ ᱛᱟᱦᱮᱱᱟ ᱢᱟᱱᱮ ᱠᱤᱪᱷᱩ ᱫᱤᱱ ᱢᱟᱱᱮ ᱱᱚᱛᱮ ᱨᱮ ᱢᱟᱱᱮ ᱯᱚᱭᱥᱟ ᱵᱟᱹᱠᱤ ᱯᱚᱭᱥᱟ ᱫᱚᱹᱧ ᱯᱮᱢᱮᱱᱴ ᱛᱟᱢᱟ ᱟᱨᱠᱤ ᱡᱩᱫᱤ ᱜᱩᱜᱩᱞᱯᱮ ᱯᱮᱴᱤᱭᱮᱢ ᱟᱨ ᱵᱟᱝᱠᱷᱟᱱ ᱚᱱᱞᱟᱭᱤᱱ ᱛᱮᱧ ᱯᱮᱢᱮᱱᱴᱟᱢᱟ ᱦᱮᱸ ᱯᱮᱭᱥᱟ ᱫᱚ ᱛᱟᱦᱮᱸ ᱫᱚ ᱛᱟᱦᱮᱸ ᱠᱟᱱ ᱜᱮᱭᱟ ᱮᱢᱟᱨᱡᱮᱱᱥᱤ ᱮᱴᱟᱜ ᱠᱟᱹᱢᱤ ᱨᱮᱧ ᱞᱟᱜᱟᱣ ᱞᱟᱹᱜᱤᱫᱼᱟ ᱦᱳᱭ ᱛᱟᱦᱚᱞᱮ ᱚᱱᱟ ᱜᱩᱜᱩᱞᱯᱮ ᱯᱮᱴᱤᱭᱮᱢ ᱟᱨ ᱵᱟᱝᱠᱷᱟᱱ ᱚᱱᱞᱟᱭᱤᱱ ᱛᱮᱧ ᱯᱮᱢᱮᱱᱴᱟᱢ ᱠᱟᱱᱟ ᱦᱮᱸ ᱴᱷᱤᱠᱜᱮᱭᱟ ᱟᱪᱪᱷᱟ